ᱟᱞᱮ ᱱᱚᱣᱟ ᱥᱩᱨ ᱨᱮ ᱡᱟᱦᱟᱱᱟᱜ ᱧᱮᱞ ᱡᱚᱝ ᱞᱮᱠᱟᱱ ᱫᱚ ᱢᱟᱱᱮ ᱰᱮᱢ ᱢᱮᱱᱟᱜᱼᱟ ᱰᱮᱢ ᱫᱚ ᱦᱩᱭᱩᱜᱼᱟ ᱜᱚᱢᱦᱟ ᱨᱟᱹᱠᱷᱤ ᱯᱩᱨᱱᱤᱢᱟ ᱦᱤᱞᱳᱜ ᱦᱚᱲ ᱥᱟᱺᱜᱤᱧ ᱥᱟᱺᱜᱤᱧ ᱠᱷᱚᱱ ᱠᱚ ᱦᱤᱡᱩᱜᱼᱟ ᱱᱚᱛᱮ ᱵᱤᱦᱟᱨ ᱵᱮᱝᱜᱚᱞ ᱳᱰᱤᱥᱟ ᱡᱷᱟᱲᱠᱷᱚᱸᱰ ᱥᱮᱱ ᱠᱷᱚᱱ ᱦᱚᱸᱠᱚ ᱦᱤᱡᱩᱜᱼᱟ ᱦᱚᱲ ᱚᱱᱠᱟ ᱢᱟᱱᱮ ᱜᱟᱹᱰᱤ ᱨᱤᱡᱟᱨᱵᱷ ᱠᱟᱛᱮ ᱥᱟᱺᱜᱤᱧ ᱥᱟᱺᱜᱤᱧ ᱠᱷᱚᱱᱟᱜ ᱦᱚᱲ ᱧᱮᱧᱮᱞ ᱞᱟᱜᱟᱫ ᱠᱚ ᱦᱤᱡᱩᱜᱼᱟ ᱚᱱᱟ ᱰᱮᱢ ᱚᱱᱟ ᱜᱚᱢᱦᱟ ᱫᱚᱥᱟᱨ ᱦᱤᱞᱳᱜ ᱱᱚᱸᱰᱮ ᱫᱚ ᱚᱱᱠᱟ ᱯᱷᱟᱝᱥᱚᱱ ᱦᱩᱭᱩᱜᱼᱟ ᱯᱷᱟᱝᱥᱚᱱ ᱢᱚᱛᱞᱚᱵ ᱫᱚ ᱦᱩᱭᱩᱜ ᱠᱟᱱᱟ ᱵᱚᱞ ᱮᱱᱮᱡ ᱠᱚ ᱦᱩᱭᱩᱜᱼᱟ ᱵᱚᱞ ᱮᱱᱮᱡ ᱠᱚ ᱧᱤᱫᱟᱹ ᱰᱨᱟᱢᱟ ᱠᱚᱢᱯᱤᱴᱤᱥᱚᱱ ᱟᱨᱦᱚᱸ ᱚᱱᱟ ᱫᱚᱥᱟᱨ ᱦᱤᱞᱳᱜ ᱫᱚ ᱞᱟᱜᱽᱬᱮ ᱮᱱᱮᱡ ᱦᱮᱯᱨᱟᱣ ᱠᱚ ᱦᱩᱭᱩᱜᱼᱟ ᱚᱱᱛᱮᱨᱮ ᱵᱚᱞ ᱮᱱᱮᱡ ᱦᱮᱯᱨᱟᱣ ᱫᱚ ᱯᱮ ᱫᱤᱱ ᱦᱩᱭᱩᱜᱼᱟ ᱯᱮ ᱫᱤᱱ ᱯᱚᱨᱮ ᱯᱷᱟᱭᱱᱟᱞ ᱟᱠᱚ ᱦᱤᱡᱩᱜ ᱥᱮᱱᱚᱜ ᱞᱟᱹᱜᱤᱫ ᱫᱚ ᱥᱩᱵᱤᱫᱷᱟ ᱜᱮᱭᱟ ᱦᱚᱨ ᱦᱚᱸ ᱢᱮᱱᱟᱜ ᱜᱮᱭᱟ ᱟᱨ ᱜᱟᱹᱰᱤ ᱯᱟᱨᱠᱤᱝ ᱵᱟᱠᱷᱟᱨ ᱡᱟᱭᱜᱟ ᱠᱚᱦᱚᱸ ᱢᱮᱱᱟᱜ ᱜᱮᱭᱟ ᱡᱟᱦᱟᱸ ᱦᱚᱲ ᱠᱚ ᱦᱤᱡᱩᱜᱼᱟ ᱨᱮᱸᱜᱮᱡ ᱛᱮᱫᱚ ᱵᱟᱠᱚ ᱛᱟᱦᱮᱱᱟ ᱦᱳᱴᱮᱞ ᱨᱮᱭᱟᱜ ᱥᱩᱵᱤᱫᱷᱟ ᱦᱚᱸ ᱢᱮᱱᱟᱜ ᱜᱮᱭᱟ ᱫᱚᱠᱟᱱ ᱢᱤᱱᱟ ᱵᱟᱡᱟᱨ ᱠᱚ ᱞᱟᱜᱟᱣᱟᱜᱼᱟ ᱟᱨ ᱮᱢᱟᱱ ᱛᱮᱢᱟᱱ ᱫᱚᱠᱟᱱ ᱠᱚᱦᱚᱸ ᱞᱟᱜᱟᱜ ᱜᱮᱭᱟ ᱫᱟᱠᱟ ᱦᱳᱴᱮᱞ ᱦᱚᱸ ᱛᱟᱦᱮᱱ ᱜᱮᱭᱟ ᱱᱟᱥᱛᱟ ᱦᱳᱴᱮᱞ ᱦᱚᱸ ᱡᱚᱲᱠᱷᱤᱭᱟᱹ ᱡᱚᱛᱚᱣᱟᱜ ᱪᱷᱚᱞᱟ ᱠᱚ ᱪᱟᱱᱟᱪᱩᱨ ᱡᱚᱛᱚᱣᱟᱜ ᱞᱟᱜᱟᱜ ᱜᱮᱭᱟ ᱢᱤᱱᱟ ᱵᱟᱡᱟᱨ ᱦᱚᱸ ᱞᱟᱜᱟᱜ ᱜᱮᱭᱟ ᱥᱟᱺᱜᱤᱧ ᱥᱟᱺᱜᱤᱧ ᱠᱚᱨᱮ ᱠᱷᱚᱱ ᱫᱚᱠᱟᱱ ᱠᱚ ᱟᱹᱜᱩᱭᱟ ᱟᱨ ᱱᱚᱛᱮ ᱟᱞᱮ ᱥᱩᱨ ᱨᱮ ᱢᱮᱱᱟᱜᱼᱟ ᱥᱩᱞᱟᱹᱭᱯᱟ ᱰᱮᱢ ᱥᱩᱞᱟᱹᱭᱯᱟ ᱰᱮᱢ ᱦᱚᱸ ᱟᱹᱰᱤ ᱫᱚ ᱵᱟᱭ ᱥᱟᱺᱜᱤᱧᱟ ᱢᱤᱱᱤᱢᱟᱢ ᱦᱩᱭᱩᱜᱼᱟ ᱫᱚᱥ ᱮᱜᱟᱨᱚ ᱠᱤᱞᱳᱢᱤᱴᱟᱨ ᱱᱚᱣᱟ ᱟᱞᱮ ᱟᱛᱳ ᱠᱷᱚᱱᱟᱜ ᱫᱚ ᱥᱟᱺᱜᱤᱧ ᱨᱮ ᱚᱸᱰᱮ ᱢᱮᱱᱟᱜᱼᱟ ᱧᱮᱞ ᱡᱚᱝ ᱞᱮᱠᱟᱱ ᱡᱟᱭᱜᱟ ᱫᱚ ᱵᱟᱦᱟ ᱵᱟᱜᱟᱱ ᱵᱟᱦᱟ ᱵᱟᱜᱟᱱ ᱦᱚᱸ ᱢᱟᱱᱮ ᱟᱹᱰᱤ ᱥᱟᱺᱜᱤᱧ ᱥᱟᱺᱜᱤᱧ ᱦᱚᱲ ᱠᱚ ᱚᱸᱰᱮ ᱠᱚ ᱦᱤᱡᱩᱜ ᱛᱮᱠᱚ ᱢᱳᱵᱟᱭᱤᱞ ᱛᱮ ᱥᱮᱞᱯᱷᱤ ᱠᱚ ᱩᱴᱷᱟᱹᱣᱟ ᱯᱷᱳᱴᱳ ᱟᱠᱚ ᱚᱸᱰᱮ ᱦᱚᱸ ᱚᱱᱠᱟᱱ ᱧᱮᱞ ᱡᱚᱝ ᱞᱮᱠᱟᱱ ᱡᱟᱭᱜᱟ ᱢᱮᱱᱟᱜ ᱜᱮᱭᱟ